ᱦᱮᱸ ᱦᱮᱞᱳ ᱦᱮᱸ ᱡᱚᱦᱟᱨ ᱜᱮ ᱢᱟ ᱞᱟᱹᱭ ᱢᱮ ᱦᱮᱸ ᱟᱞᱮ ᱫᱚ ᱱᱚᱣᱟ ᱡᱷᱟᱲᱜᱨᱟᱢ ᱦᱚᱱᱚᱛ ᱨᱮᱱ ᱜᱤᱨᱟᱹᱵᱟᱹᱥᱭᱟᱹ ᱠᱟᱱᱟᱞᱮ ᱥᱮᱪᱮᱫ ᱦᱮᱸ ᱱᱚᱣᱟ ᱠᱚᱨᱮ ᱫᱚ ᱵᱤᱨ ᱫᱟᱨᱮ ᱱᱟᱹᱲᱤ ᱫᱚ ᱢᱮᱱᱟᱜ ᱟᱠᱟᱫ ᱜᱮᱭᱟ ᱚᱱᱟ ᱠᱚᱫᱚ ᱱᱚᱜᱼᱚᱭ ᱠᱤᱪᱷᱩ ᱟᱠᱟᱥᱢᱚᱱᱤ ᱵᱤᱨ ᱠᱷᱚᱱ ᱫᱚ ᱡᱮᱢᱚᱱ ᱥᱟᱦᱟᱱ ᱟᱨ ᱯᱟᱞᱦᱟ ᱞᱮ ᱡᱚᱜ ᱟᱹᱜᱩᱭ ᱜᱮᱭᱟ ᱚᱲᱟᱜ ᱨᱮ ᱫᱟᱠᱟ ᱩᱛᱩ ᱤᱥᱤᱱ ᱞᱟᱹᱜᱤᱫ ᱟᱨ ᱥᱮᱬᱟ ᱵᱤᱨ ᱠᱚᱨᱮ ᱥᱟᱨᱡᱚᱢ ᱵᱤᱨ ᱠᱚ ᱡᱟᱦᱟᱸ ᱞᱮ ᱪᱟᱞᱟᱜ ᱜᱮᱭᱟ ᱛᱚᱠᱷᱚᱱ ᱫᱚ ᱥᱟᱠᱟᱢ ᱞᱮ ᱯᱮᱴᱮᱡ ᱮᱫᱟ ᱫᱟᱹᱛᱟᱹᱱᱤ ᱞᱮ ᱯᱮᱴᱮᱡ ᱮᱫᱟ ᱥᱟᱠᱟᱢ ᱦᱮᱡ ᱠᱟᱛᱮᱫ ᱫᱚ ᱚᱱᱟ ᱫᱚᱞᱮ ᱯᱟᱛᱲᱟᱭᱟᱞᱮ ᱯᱟᱛᱲᱟ ᱠᱟᱛᱮ ᱫᱚᱠᱟᱱ ᱨᱮᱞᱮ ᱟᱹᱠᱷᱨᱤᱧᱟ ᱟᱨ ᱫᱟᱹᱛᱟᱹᱱᱤ ᱠᱚᱦᱸᱞᱮ ᱟᱹᱠᱷᱨᱤᱧ ᱜᱮᱭᱟ ᱢᱟᱱᱮ ᱦᱟᱴ ᱠᱚᱨᱮ ᱦᱮᱸᱥᱮ ᱚᱱᱟ ᱠᱚᱜᱮ ᱟᱞᱮ ᱠᱟᱹᱣᱰᱤ ᱞᱮ ᱤᱭᱟᱹᱭ ᱫᱟᱞᱮ ᱟᱨᱡᱟᱣ ᱫᱟᱞᱮ ᱚᱱᱠᱟ ᱠᱟᱹᱣᱰᱤ ᱟᱨᱡᱟᱣ ᱠᱟᱛᱮᱫ ᱟᱞᱮ ᱟᱞᱮᱭᱟᱜ ᱥᱚᱝᱥᱟᱨ ᱞᱮ ᱪᱟᱞᱟᱣ ᱫᱟᱲᱮᱭᱟᱜ ᱠᱟᱱᱟ ᱚᱱᱟ ᱠᱷᱟᱹᱛᱤᱨ ᱵᱤᱨ ᱱᱤᱭᱮ ᱛᱮᱫᱚ ᱟᱞᱮ ᱫᱚ ᱟᱹᱰᱤ ᱜᱮᱞᱮ ᱢᱟᱱᱮ ᱞᱮ ᱩᱯᱚᱠᱟᱨᱚᱜ ᱠᱟᱱᱟ ᱚᱱᱟ ᱵᱤᱨ ᱦᱚᱛᱮᱛᱮ ᱟᱨ ᱛᱟ ᱪᱷᱟᱲᱟ ᱵᱤᱨ ᱨᱮᱢᱟ ᱨᱟᱱ ᱢᱩᱨᱜᱟᱹᱱ ᱢᱟ ᱢᱮᱱᱟᱜ ᱜᱮᱭᱟ ᱟᱵᱚᱣᱟᱜ ᱫᱚ ᱥᱟᱱᱛᱟᱲ ᱠᱚᱣᱟᱜ ᱫᱚ ᱟᱨ ᱚᱱᱮ ᱠᱟᱞᱢᱮᱜᱽ ᱢᱮᱫᱴᱟᱝ ᱢᱮᱱᱟᱜᱼᱟ ᱡᱮᱢᱚᱱ ᱚᱱᱟ ᱫᱚ ᱨᱩᱣᱟᱹ ᱠᱚᱦᱚᱸ ᱨᱩᱣᱟᱹ ᱠᱚᱨᱮ ᱦᱚᱸᱠᱚ ᱡᱚᱢ ᱜᱮᱭᱟ ᱟᱨ ᱛᱟᱯᱚᱨᱮ ᱟᱨᱦᱚᱸ ᱚᱱᱮ ᱨᱟᱹᱞᱤ ᱨᱮᱦᱮᱫ ᱠᱚ ᱡᱮᱢᱚᱱ ᱚᱱᱟ ᱠᱚᱫᱚ ᱦᱟᱺᱰᱤ ᱨᱮ ᱦᱟᱺᱰᱤ ᱨᱮ ᱨᱟᱹᱱᱩ ᱨᱮ ᱠᱟᱹᱢᱤ ᱨᱮ ᱞᱟᱜᱟᱜ ᱠᱟᱱ ᱛᱟᱵᱚᱱᱟ ᱚᱱᱟ ᱠᱚᱞᱮ ᱛᱟᱲᱟᱣ ᱟᱹᱜᱩᱭᱛᱮ ᱟᱞᱮ ᱫᱚ ᱦᱟᱺᱰᱤ ᱠᱚᱞᱮ ᱫᱚᱦᱚᱭ ᱜᱮᱭᱟ ᱦᱟᱺᱰᱤ ᱫᱚᱦᱚ ᱠᱟᱛᱮᱫ ᱵᱟᱡᱟᱨ ᱨᱮᱞᱮ ᱟᱹᱠᱷᱨᱤᱧ ᱛᱮ ᱚᱱᱟ ᱛᱮᱦᱚᱸ ᱢᱟᱱᱮ ᱠᱟᱹᱣᱰᱤᱞᱮ ᱟᱨᱡᱟᱣᱮᱫᱟ ᱦᱩᱸ ᱟᱨᱚ ᱚᱱᱠᱟᱱᱟᱜ ᱪᱮᱫ ᱵᱟᱲᱟᱭ ᱥᱟᱱᱟ ᱠᱟᱫ ᱢᱮᱭᱟ ᱠᱩᱞᱤᱧ ᱢᱮ ᱟᱨᱦᱚᱸ ᱟᱭᱢᱟ ᱜᱮ ᱧᱟᱢᱚᱜ ᱠᱟᱱ ᱜᱮᱭᱟ ᱢᱟᱱᱮ ᱪᱮᱫ ᱠᱚ ᱞᱟᱹᱭᱟ ᱱᱚᱜᱼᱚᱭ ᱡᱟᱦᱟᱸ ᱤᱭᱟᱹ ᱫᱤᱱ ᱥᱮᱴᱮᱨ ᱞᱮᱱᱠᱷᱟᱱ ᱜᱮ ᱢᱟᱛᱠᱚᱢ ᱢᱟᱛᱠᱚᱢ ᱞᱮ ᱦᱟᱞᱟᱝᱼᱟ ᱟᱨ ᱥᱟᱨᱡᱚᱢ ᱞᱮ ᱦᱟᱞᱟᱝᱟ ᱥᱟᱨᱡᱚᱢ ᱡᱚ ᱞᱮ ᱦᱟᱞᱟᱝᱟ ᱥᱟᱨᱡᱚᱢ ᱡᱚ ᱦᱟᱞᱟᱝ ᱠᱟᱛᱮᱫ ᱫᱚ ᱢᱟᱱᱮ ᱪᱮᱫᱠᱚ ᱞᱟᱹᱭᱟ ᱚᱱᱠᱟᱱ ᱨᱟᱱ ᱠᱚᱨᱮ ᱞᱟᱜᱟᱜ ᱜᱮᱭᱟ ᱢᱟᱱᱮ ᱦᱟᱛᱟᱣᱟᱠᱚ ᱩᱱᱠᱩ ᱡᱟᱦᱟᱸᱭ ᱦᱟᱛᱟᱣ ᱠᱚ ᱦᱤᱡᱩᱜᱼᱟᱥᱮ ᱟᱞᱮ ᱟᱛᱳ ᱯᱟᱲᱟ ᱠᱚᱨᱮ ᱦᱮᱸ ᱥᱟᱨᱡᱚᱢ ᱡᱚ ᱞᱮ ᱛᱟᱥᱮ ᱨᱚᱦᱚᱲ ᱛᱮ ᱚᱱᱟ ᱞᱮ ᱯᱳᱴᱳᱨᱟ ᱯᱳᱴᱳᱨ ᱠᱟᱛᱮᱫ ᱚᱱᱟ ᱠᱚ ᱦᱟᱛᱟᱣ ᱤᱫᱤ ᱡᱟᱦᱟᱱᱟᱜ ᱤᱭᱟᱹ ᱠᱚᱛᱮ ᱦᱳᱭ ᱵᱩᱞᱩᱝ ᱠᱚ ᱮᱢ ᱦᱚᱴᱚ ᱠᱟᱜᱼᱟ ᱵᱟᱠᱷᱟᱱ ᱥᱟᱵᱚᱱ ᱠᱚ ᱮᱢ ᱦᱚᱴᱚ ᱠᱟᱜᱼᱟ ᱚᱱᱟ ᱞᱟᱹᱜᱤᱫ ᱞᱮ ᱦᱟᱞᱟᱝ ᱢᱟᱱᱮ ᱚᱱᱟ ᱦᱚᱸ ᱤᱱᱠᱟᱢ ᱦᱩᱭᱩᱜ ᱠᱟᱱ ᱛᱟᱞᱮᱭᱟ ᱥᱮ ᱛᱟᱯᱚᱨᱮ ᱥᱟᱨᱡᱚᱢ ᱫᱟᱨᱮ ᱛᱮᱫᱚ ᱟᱹᱰᱤ ᱜᱮᱞᱮ ᱩᱯᱚᱠᱟᱨᱚᱜ ᱠᱟᱱᱟ ᱠᱟᱨᱚᱱ ᱥᱟᱨᱡᱚᱢ ᱫᱟᱨᱮ ᱠᱷᱚᱱᱟᱜ ᱫᱷᱩᱬᱟᱹ ᱞᱮ ᱦᱟᱛᱟᱣ ᱫᱟᱲᱮᱭᱟᱜ ᱠᱟᱱᱟ ᱚᱱᱟ ᱫᱷᱩᱬᱟᱹ ᱫᱚ ᱵᱚᱸᱜᱟ ᱵᱩᱨᱩ ᱫᱮᱵᱟ ᱥᱮᱵᱟᱣᱟᱠᱚ ᱦᱩᱭᱩᱜ ᱠᱟᱱᱟ ᱟᱨᱦᱚᱸ ᱡᱚᱢ ᱞᱟᱹᱜᱤᱫ ᱡᱚ ᱢᱟ ᱢᱮᱱᱟᱜ ᱜᱮᱭᱟ ᱦᱮᱸ ᱦᱮᱸ ᱴᱷᱤᱠᱜᱮᱭᱟ